ᱫᱟᱜ ᱦᱚᱭ ᱟᱞᱮᱭᱟᱜ ᱴᱚᱴᱷᱟ ᱨᱮᱭᱟᱜ ᱪᱟᱥ ᱟᱭᱢᱟ ᱞᱮᱠᱟᱛᱮ ᱮᱥᱮᱨ ᱟᱠᱟᱫᱟ ᱡᱮᱢᱚᱱ ᱰᱩᱵᱟᱹ ᱠᱷᱚᱨᱟ ᱟᱹᱰᱤ ᱟᱸᱴ ᱨᱟᱵᱟᱝ ᱦᱚᱭ ᱵᱷᱟᱨᱰᱩ ᱟᱨᱮᱞ ᱡᱟᱹᱲᱤ ᱱᱤᱭᱟᱹ ᱠᱚ

ᱵᱚᱪᱷᱚᱨ ᱨᱮᱭᱟᱜ ᱮᱴᱟᱜ ᱪᱟᱸᱫᱳ ᱠᱚᱨᱮ ᱦᱩᱭ ᱵᱟᱲᱟᱜ ᱜᱮᱭᱟ ᱱᱚᱣᱟ ᱤᱭᱟᱹ ᱛᱮ ᱪᱟᱥ ᱟᱭᱢᱟ ᱞᱮᱠᱟᱛᱮ ᱟᱸᱡᱷᱟᱴ ᱟᱨ ᱠᱷᱚᱛᱤ ᱦᱩᱭ ᱵᱟᱲᱟᱜ ᱜᱮᱭᱟ ᱛᱳ ᱠᱷᱚᱨᱟ ᱡᱮᱢᱚᱱ ᱟᱹᱰᱤ ᱛᱷᱚᱲᱟ ᱫᱟᱜ ᱛᱮ ᱛᱷᱚᱲᱟ ᱫᱟᱜ ᱠᱟᱨᱚᱱ ᱛᱮ ᱦᱩᱭᱩᱜ ᱜᱮᱭᱟ ᱚᱱᱠᱟ ᱜᱮ ᱱᱤᱭᱟᱹ ᱠᱷᱚᱨᱟ ᱠᱷᱚᱱ ᱵᱟᱧᱪᱟᱣ ᱞᱟᱹᱜᱤᱫ ᱛᱮ ᱟᱭᱢᱟ ᱡᱟᱭᱜᱟ ᱨᱮ ᱯᱟᱢᱯ ᱨᱮᱭᱟᱜ ᱵᱮᱵᱚᱥᱛᱟ ᱭᱟᱠᱚ ᱯᱟᱢᱯ ᱨᱮᱭᱟᱜ ᱚᱱᱟ ᱥᱟᱶᱛᱮ ᱡᱟᱦᱟᱸ ᱠᱚᱨᱮ ᱠᱮᱱᱮᱞ ᱢᱮᱱᱟᱜᱼᱟ ᱠᱮᱱᱮᱞ ᱨᱮᱭᱟᱜ ᱫᱟᱜ ᱨᱮᱭᱟᱜ ᱥᱟᱯᱷᱟᱞᱟᱭ ᱠᱚ ᱫᱚᱦᱚ ᱤᱫᱤᱭᱮᱫᱟ ᱵᱤᱥᱮᱥ ᱠᱚᱨᱮ ᱰᱤᱵᱷᱤᱥᱤ ᱯᱟᱦᱟᱴᱟ ᱥᱮᱫ ᱠᱷᱚᱱ ᱟᱨ ᱦᱚᱭ ᱵᱟᱹᱨᱰᱩ ᱡᱚᱠᱷᱮᱡ ᱡᱟᱦᱟᱸ ᱠᱷᱚᱵᱚᱨ ᱟᱸᱡᱚᱢᱚᱜᱼᱟ ᱡᱮ ᱵᱟᱝᱢᱟ ᱟᱨ ᱢᱤᱫ ᱥᱚᱯᱛᱟᱦᱚ ᱯᱚᱨ ᱦᱚᱭ ᱵᱟᱹᱨᱰᱩ ᱦᱩᱭᱩᱜᱼᱟ ᱚᱱᱟ ᱟᱸᱡᱚᱢ ᱠᱟᱛᱮ ᱟᱭᱢᱟ ᱪᱟᱹᱥᱤ ᱠᱚ ᱥᱟᱵᱫᱷᱟᱱ ᱞᱟᱦᱟᱜᱼᱟ ᱥᱟᱵᱫᱷᱟᱱ ᱞᱟᱦᱟ ᱠᱟᱛᱮ ᱩᱱᱠᱩ ᱚᱱᱠᱟ ᱠᱚ ᱵᱮᱵᱚᱥᱛᱟ ᱠᱚ ᱦᱟᱛᱟᱣᱟ ᱟᱨ ᱟᱨᱮᱞ ᱦᱚᱸ ᱟᱹᱰᱤ ᱟᱸᱴ ᱜᱮ ᱠᱷᱚᱛᱤ ᱜᱮᱭᱟ ᱪᱟᱥ ᱟᱵᱟᱫ ᱠᱚᱨᱮ ᱛᱳ ᱱᱚᱶᱟ ᱟᱨᱮᱞ ᱦᱩᱭᱩᱜ ᱨᱮᱭᱟᱜ ᱠᱷᱚᱵᱚᱨ ᱦᱚᱸ ᱢᱳᱴᱟ ᱢᱩᱴᱤ ᱟᱵᱷᱟᱣᱟ ᱫᱚᱯᱛᱚᱨ ᱠᱷᱚᱱ ᱟᱡᱚᱢᱚᱜ ᱜᱮᱭᱟ ᱟᱨᱮᱞ ᱦᱩᱭ ᱨᱮᱭᱟᱜ ᱠᱷᱚᱵᱚᱨ ᱟᱨ ᱱᱤᱭᱟᱹ ᱤᱫᱤ ᱠᱟᱛᱮ ᱪᱟᱹᱥᱤ ᱟᱠᱚ ᱞᱮᱠᱟ ᱠᱚ ᱥᱟᱯᱲᱜᱼᱟ ᱟᱠᱚᱣᱟᱜ ᱪᱟᱥ ᱟᱵᱟᱫ ᱵᱟᱧᱪᱟᱣ ᱞᱟᱹᱜᱤᱫ ᱛᱮ